ᱦᱮᱞᱳ ᱦᱮᱸ ᱤᱧ ᱫᱚ ᱩᱢᱟᱹᱞ ᱟᱡ ᱟᱭᱚᱧ ᱞᱟᱹᱭᱮᱫᱟ ᱞᱟᱹᱭ ᱫᱤᱧ ᱡᱮ ᱡᱟᱦᱟᱸ ᱯᱳᱭᱞᱳ ᱵᱤᱱᱤᱰ ᱨᱮ ᱡᱟᱦᱟᱸ ᱩᱢᱟᱹᱞ ᱵᱟ ᱵᱩ ᱛᱟᱠᱚᱣᱟᱜ ᱡᱟᱦᱟᱸ ᱯᱚᱨᱤᱠᱠᱷᱟ ᱦᱩᱭᱮᱱ ᱛᱟᱠᱚᱣᱟ ᱚᱱᱟ ᱵᱤᱰᱟᱹᱣ ᱨᱮ ᱮᱸᱜ ᱩᱢᱟᱹᱞ ᱵᱟ ᱵᱩᱣᱟᱜ ᱚᱨᱡᱚ ᱫᱚ ᱪᱮᱫᱞᱮᱠᱟᱭ ᱧᱟᱢᱟᱠᱟᱫᱟ ᱦᱮᱸ ᱢᱟ ᱞᱟᱹᱭ ᱢᱮ ᱦᱩᱸ ᱦᱮᱸ ᱟᱞᱮ ᱰᱮᱞᱤ ᱜᱮ ᱟᱨ ᱫᱤᱱᱟᱹᱢ ᱤᱥᱠᱩᱞ ᱛᱮᱞᱮ ᱠᱩᱞᱮᱭᱟ ᱟᱨ ᱚᱱᱟ ᱞᱟ ᱜᱤᱫ ᱫᱚ ᱮᱸᱜ ᱟᱯᱮ ᱜᱮᱯᱮ ᱫᱟᱲᱮᱭᱟᱜᱼᱟ ᱩᱱᱤᱭᱟᱜ ᱡᱤᱭᱚᱱ ᱱᱟᱯᱟᱭ ᱛᱮ ᱮᱸᱜ ᱱᱟᱯᱟᱭ ᱰᱟᱦᱟᱨᱛᱮ ᱤᱫᱤ ᱞᱟ ᱜᱤᱫ ᱦᱮᱸ ᱦᱮᱸ ᱛᱚ ᱴᱷᱤᱠᱜᱮᱭᱟ ᱛᱟᱞᱚᱦᱮ ᱦᱮᱸ ᱦᱮᱸ ᱦᱮᱸ ᱛᱚ ᱦᱮᱸ ᱛᱚ ᱴᱷᱤᱠ ᱜᱮᱭᱟ ᱢᱟ ᱛᱟᱞᱚᱦᱮ ᱠᱟᱴᱟᱣ ᱫᱤᱧ